ᱤᱧᱟᱜ ᱠᱩᱥᱤᱭᱟᱜ ᱞᱮᱠᱟᱱᱟᱜ ᱫᱟᱲᱟᱱ ᱴᱷᱟᱶᱫᱚ ᱥᱟᱹᱢᱩᱫᱽ ᱟᱲᱮᱜᱮ ᱠᱟᱱᱟ ᱪᱮᱫᱟᱥᱮ ᱟᱞᱮ ᱚᱲᱟᱜ ᱥᱩᱨ ᱥᱳᱯᱳᱨ ᱨᱮᱫᱚ ᱥᱟᱹᱢᱩᱫᱽ ᱠᱚᱫᱚ ᱵᱟᱹᱱᱩᱜᱼᱟ ᱚᱱᱟᱛᱮ ᱤᱧᱫᱚ ᱥᱟᱹᱢᱩᱫᱽ ᱟᱲᱮᱨᱮ ᱫᱟᱬᱟ ᱵᱟᱲᱟ ᱟᱹᱰᱤ ᱱᱟᱯᱟᱭᱜᱮᱧ ᱵᱩᱡᱷᱟᱹᱣᱟ ᱥᱟᱢᱩᱫᱽ ᱟᱲᱮᱨᱮ ᱫᱩᱲᱩᱵ ᱠᱟᱛᱮᱫ ᱛᱤᱱᱟᱹᱜ ᱱᱟᱯᱟᱭ ᱥᱟᱹᱢᱩᱫᱽ ᱨᱮᱱᱟᱜ ᱫᱤᱨᱥᱥᱚ ᱧᱮᱞᱚᱜᱼᱟ ᱟᱨ ᱚᱱᱟ ᱥᱟᱶᱛᱮ ᱚᱱᱟ ᱥᱟᱹᱢᱩᱫᱽ ᱨᱮᱱᱟᱜ ᱨᱮᱭᱟᱲ ᱨᱮᱭᱟᱲ ᱦᱤᱥᱤᱫ ᱦᱤᱥᱤᱫ ᱦᱚᱭ ᱟᱨ ᱥᱟᱹᱢᱩᱫᱽ ᱫᱟᱜ ᱦᱮᱞᱠᱟᱣ ᱨᱮᱱᱟᱜ ᱡᱟᱦᱟᱸ ᱥᱟᱰᱮ ᱛᱤᱱᱟᱹᱜ ᱨᱟᱹᱥᱠᱟᱹᱜᱮ ᱵᱩᱡᱷᱟᱹᱜᱼᱟ ᱟᱨ ᱥᱟᱹᱢᱩᱫᱽ ᱟᱲᱮᱨᱮᱭᱟᱜ ᱵᱟᱹᱞᱤᱨᱮ ᱥᱟᱹᱢᱩᱫᱽ ᱨᱚᱨᱮᱱ ᱛᱤᱱᱟᱹᱜ ᱨᱚᱠᱚᱢ ᱡᱤᱭᱟᱹᱞᱤᱠᱚ ᱧᱮᱞ ᱧᱟᱢᱚᱜᱼᱟ ᱡᱮᱞᱮᱠᱟ ᱢᱮᱛᱟᱠᱚᱣᱟᱠᱚ ᱛᱟᱨᱟ ᱢᱟᱪᱷ ᱠᱟᱴᱠᱚᱢ ᱚᱸᱰᱮᱱ ᱦᱟᱠᱳ ᱟᱨᱦᱚᱸ ᱛᱤᱱᱟᱹᱜ ᱠᱤᱪᱷᱩ ᱱᱩᱠᱩ ᱠᱚ ᱧᱮᱞ ᱠᱟᱛᱮᱫ ᱢᱚᱱᱮᱨᱮ ᱢᱤᱫ ᱨᱟᱹᱥᱠᱟᱹᱜᱮ ᱟᱴᱠᱟᱨ ᱜᱚᱫᱚᱜᱼᱟ ᱪᱮᱫᱟᱜ ᱥᱮ ᱱᱩᱠᱩ ᱫᱚ ᱚᱱᱟ ᱥᱟᱹᱢᱩᱫᱨᱚ ᱫᱟᱜ ᱨᱮᱜᱮᱠᱚ ᱧᱮᱞᱚᱜᱼᱟ ᱡᱟᱦᱟᱸ ᱥᱳᱨ ᱥᱳᱯᱳᱨ ᱨᱮᱱᱟᱜ ᱱᱟᱹᱭ ᱜᱟᱰᱟ ᱫᱟᱜ ᱨᱮᱫᱚ ᱵᱟᱝᱠᱚ ᱧᱮᱞᱚᱜᱼᱟ ᱥᱮ ᱱᱩᱠᱩ ᱠᱚᱫᱚ ᱵᱟᱝᱠᱚ ᱛᱟᱦᱮᱸ ᱫᱟᱲᱮᱭᱟᱜᱼᱟ ᱚᱱᱟ ᱦᱤᱥᱟᱹᱵᱽᱛᱮ ᱤᱧ ᱫᱚ ᱥᱟᱹᱢᱩᱫᱽ ᱟᱲᱮᱨᱮ ᱫᱟᱬᱟ ᱵᱟᱲᱟ ᱫᱚ ᱟᱹᱰᱤ ᱵᱮᱥᱤᱧ ᱵᱩᱡᱷᱟᱹᱣᱟ ᱟᱨ ᱟᱹᱰᱤ ᱨᱟᱹᱥᱠᱟᱹᱜᱮᱧ ᱟᱹᱭᱠᱟᱹᱣᱟ ᱚᱱᱟ ᱪᱷᱟᱰᱟ ᱵᱩᱨᱩ ᱪᱟᱸᱫᱳ ᱦᱟᱹᱥᱩᱨ ᱵᱟᱵᱚᱫ ᱛᱮ ᱤᱧᱫᱚ ᱟᱹᱰᱤ ᱱᱟᱯᱟᱭᱤᱧ ᱵᱩᱡᱷᱟᱹᱣᱟ ᱪᱮᱫᱟᱜ ᱥᱮ ᱡᱟᱦᱟᱸ ᱛᱤᱱ ᱚᱠᱛᱮ ᱪᱟᱸᱫᱳ ᱥᱤᱧ ᱪᱟᱸᱫᱚ ᱵᱩᱨᱩ ᱨᱮ ᱦᱟᱹᱥᱩᱨᱚᱜᱟᱭ ᱛᱤᱱᱟᱹᱜ ᱪᱮᱦᱨᱟᱭ ᱧᱮᱞᱚᱜ ᱟ ᱚᱱᱟ ᱵᱩᱨᱩ ᱨᱮ ᱫᱟᱱᱟᱝ ᱟᱭ ᱟᱨ ᱚᱱᱟ ᱫᱟᱱᱟᱝ ᱠᱷᱚᱱ ᱡᱟᱦᱟᱸ ᱢᱤᱫ ᱫᱨᱤᱥᱥᱳ ᱧᱮᱞᱚᱜᱼᱟ ᱚᱱᱟ ᱫᱨᱤᱥᱥᱳ ᱫᱚ ᱟᱹᱰᱤ ᱢᱚᱸᱡᱽ ᱜᱮ ᱧᱮᱞᱚᱜᱼᱟ ᱟᱨ ᱚᱱᱟᱫᱚ ᱥᱟᱨᱟᱜᱷᱟᱲᱤ ᱫᱚ ᱵᱟᱝ ᱧᱮᱞᱚᱜᱼᱟ ᱡᱟᱦᱟᱸᱭ ᱦᱚᱲᱜᱮ ᱡᱟᱦᱟᱸ ᱛᱤᱱ ᱨᱮᱜᱮᱭ ᱢᱚᱱᱮᱭᱟᱭ ᱩᱱᱤᱫᱚ ᱚᱱᱟ ᱫᱨᱤᱥᱥᱳ ᱵᱟᱭ ᱧᱮᱞ ᱧᱟᱢᱟ ᱚᱱᱟ ᱧᱮᱞ ᱞᱟᱹᱜᱤᱫ ᱛᱮ ᱚᱱᱟᱭ ᱛᱟᱺᱜᱤᱭᱟᱭ ᱦᱳᱭᱳᱜᱼᱟ ᱚᱱᱟᱨᱮ ᱛᱟᱺᱜᱤ ᱛᱟᱦᱮᱸ ᱦᱳᱭ ᱟᱭᱟ ᱛᱚᱵᱮ ᱮᱱᱟᱜ ᱜᱮ ᱚᱱᱠᱟᱱ ᱢᱤᱫᱴᱟᱝ ᱫᱨᱤᱥᱥᱳᱭ ᱧᱮᱞ ᱧᱟᱢᱟ ᱚᱱᱟᱛᱮ ᱤᱧ ᱫᱚ ᱵᱩᱨᱩ ᱪᱟᱸᱫᱳ ᱦᱟᱹᱥᱩᱨ ᱫᱚ ᱟᱹᱰᱤ ᱱᱟᱯᱟᱭᱤᱧ ᱧᱮᱞᱟ ᱟᱨ ᱩᱱ ᱥᱳᱢᱳᱭ ᱨᱮᱱᱟᱜ ᱥᱮᱨᱢᱟ ᱨᱮᱱᱟᱜ ᱡᱟᱦᱟᱸ ᱪᱤᱛᱟᱹᱨ ᱧᱮᱞᱚᱜ ᱟ ᱚᱱᱟᱦᱚᱸ ᱟᱹᱰᱤ ᱱᱟᱯᱟᱭ ᱚᱱᱟᱛᱮ ᱚᱱᱟ ᱚᱠᱛᱚ ᱫᱚ ᱟᱹᱰᱤ ᱵᱮᱥᱤᱧ ᱵᱩᱡᱷᱟᱹᱣᱟ